ᱦᱮᱸ ᱦᱮᱞᱳ ᱟᱢ ᱢᱤᱥᱴᱤ ᱫᱚᱠᱟᱱ ᱜᱮ ᱤᱧ ᱱᱚᱰᱮ ᱠᱷᱚᱱᱤᱧ ᱢᱮᱱᱫᱟ ᱢᱩᱨᱜᱟᱹ ᱠᱷᱚᱱ ᱥᱩᱡᱤᱛᱤᱧ ᱢᱮᱱᱮᱫ ᱠᱟᱱᱟ ᱦᱳᱭ ᱟᱞᱮ ᱯᱳᱱᱭᱟ ᱫᱚᱞ ᱜᱟᱛᱮ ᱢᱮᱱᱟᱜ ᱞᱮᱭᱟ ᱟᱫᱚ ᱵᱟᱨ ᱠᱮᱹᱡᱤ ᱜᱟᱱ ᱞᱮ ᱦᱟᱛᱟᱣ ᱠᱮᱛᱟᱢᱟ ᱥᱟᱠᱟᱢ ᱯᱤᱴᱷᱟᱹ ᱢᱮᱱᱟᱜᱼᱟ ᱥᱮ ᱵᱟᱝ ᱢᱮᱱᱟᱜ ᱠᱷᱟᱱ ᱫᱚ ᱦᱟᱛᱟᱣ ᱛᱟᱢᱟᱞᱮ ᱪᱮᱫ ᱢᱮᱱᱟᱜ ᱜᱮᱭᱟ ᱛᱚᱵᱮ ᱵᱟᱨ ᱠᱮᱹᱡᱤ ᱞᱮ ᱦᱟᱛᱟᱣ ᱛᱟᱢᱟ ᱟᱫᱚ ᱟᱹᱜᱩ ᱦᱚᱴᱚ ᱞᱮᱭᱟᱢ ᱚᱲᱟᱜ ᱛᱮ ᱥᱮ ᱫᱷᱤᱱᱟᱹᱝ ᱵᱮᱲᱟᱞᱮ ᱪᱟᱞᱟᱜᱼᱟ ᱛᱚᱵᱮ ᱫᱷᱤᱱᱟᱹᱝ ᱵᱮᱲᱟᱞᱮ ᱪᱟᱞᱟᱜᱼᱟ ᱟᱨ ᱚᱸᱰᱮ ᱜᱮ ᱯᱚᱭᱥᱟ ᱦᱚᱸᱞᱮ ᱮᱢᱟᱢᱟ ᱥᱟᱠᱚᱢ ᱯᱤᱴᱷᱟᱹ ᱞᱮ ᱦᱟᱛᱟᱣᱟ ᱥᱟᱨᱮᱡ ᱦᱟᱛᱟᱲ ᱠᱟᱜ ᱢᱮ ᱵᱟᱨ ᱠᱮᱹᱡᱤ ᱜᱟᱱ ᱚᱸᱰᱮ ᱠᱷᱚᱱ ᱜᱮᱞᱮ ᱟᱹᱜᱩᱭᱟ ᱦᱮᱸ ᱢᱟ ᱛᱚᱵᱮ ᱴᱷᱤᱠ ᱜᱮᱭᱟ ᱥᱟᱨᱮᱡ ᱠᱟᱜ ᱢᱮ ᱟᱞᱮ ᱵᱟᱠᱷᱨᱟ ᱵᱟᱨ ᱠᱮᱹᱡᱤ